ᱦᱮᱞᱳ ᱤᱭᱟᱹ ᱚᱠᱟᱨᱮ ᱞᱟᱜᱟᱣ ᱠᱟᱱᱟ ᱰᱟᱱᱥ ᱴᱤᱪᱟᱨ ᱴᱷᱮᱱ ᱜᱮ ᱞᱟᱜᱟᱣ ᱠᱟᱱᱟ ᱥᱮ ᱦᱳᱭᱛᱳ ᱛᱮᱦᱮᱧ ᱤᱧ ᱫᱚ ᱠᱞᱟᱥᱤᱧ ᱡᱚᱭᱮᱱ ᱞᱟᱹᱜᱤᱫ ᱫᱚ ᱟᱫᱚ ᱪᱮᱫ ᱰᱟᱱᱥ ᱥᱮ ᱥᱮᱨᱮᱧ ᱠᱚᱢ ᱪᱮᱫ ᱟᱞᱮ ᱞᱟᱹᱜᱤᱫᱟ ᱠᱤ ᱯᱩᱛᱷᱤ ᱠᱩᱧ ᱤᱫᱤ ᱛᱟᱨᱟᱭᱟ

ᱦᱳᱭᱛᱚ ᱟᱨ ᱥᱟᱡᱟᱣ ᱵᱟᱠᱷᱨᱟ ᱫᱚ ᱪᱮᱫᱞᱮᱠᱟᱱ ᱥᱟᱡᱟᱣ ᱡᱤᱱᱤᱥ ᱠᱩᱧ ᱤᱫᱤ ᱛᱟᱨᱟᱭᱟ ᱦᱳᱭᱛᱳ ᱟᱨ ᱚᱱᱟ ᱥᱟᱶᱛᱮ ᱪᱩᱲᱤ ᱠᱚ ᱯᱟᱜᱽᱨᱟ ᱠᱚ ᱢᱟᱞᱟ ᱠᱚ ᱦᱳᱭᱛᱳ ᱟᱨᱚ ᱚᱱᱟ ᱥᱟᱶᱛᱮ ᱟᱨᱚ ᱡᱟᱦᱟᱱᱟᱜ ᱮᱱᱮᱡ ᱥᱮᱨᱮᱧ ᱠᱚ ᱵᱟᱭ ᱦᱩᱭᱩᱜᱼᱟ ᱟᱪᱪᱷᱟ ᱦᱳᱭ ᱛᱚᱵᱮ ᱴᱷᱤᱠ ᱜᱮᱭᱟ ᱪᱟᱞᱟᱜ ᱠᱟᱱᱟᱹᱧ